ᱦᱮᱸ ᱤᱧ ᱚᱲᱟᱜ ᱤᱧ ᱟᱹᱠᱷᱨᱤᱧ ᱞᱟᱹᱜᱤᱫ ᱜᱮ ᱤᱧ ᱫᱚ ᱯᱟᱸᱪ ᱞᱟᱠᱷ ᱤᱧ ᱞᱟᱹᱭ ᱫᱟ ᱛᱚ ᱵᱟᱨᱭᱟ ᱨᱩᱢ ᱢᱮᱱᱟᱜ ᱠᱟᱫᱟ ᱢᱤᱫᱴᱮᱱ ᱨᱟᱱᱱᱟ ᱜᱷᱚᱨ ᱢᱮᱱᱟᱜ ᱠᱟᱫᱟ ᱰᱟᱭᱱᱤᱝ ᱢᱮᱱᱟᱜ ᱠᱟᱫᱟ ᱡᱚᱛᱚᱜᱮ ᱢᱮᱱᱟᱜ ᱠᱟᱫᱟ ᱚᱲᱟᱜ ᱨᱮᱜᱮ ᱦᱮᱸ ᱠᱤᱪᱮᱱ ᱢᱮᱱᱟᱜ ᱠᱟᱜ ᱜᱮᱭᱟ ᱡᱚᱛᱚ ᱜᱮ ᱢᱮᱱᱟᱜ ᱠᱟᱫᱟ ᱟᱫᱚ ᱟᱜᱮ ᱧᱮᱞ ᱜᱮ ᱧᱮᱞ ᱞᱮᱢ ᱚᱲᱟᱜ ᱪᱮᱫ ᱠᱟᱱᱟ ᱟᱹᱰᱤ ᱟᱸᱴ ᱫᱚ ᱵᱟᱝ ᱥᱟ ᱜᱤᱧᱟ ᱥᱩᱨ ᱨᱮᱜᱮ ᱦᱮᱸ ᱥᱩᱨ ᱜᱮᱭᱟ ᱛᱟᱦᱚᱞᱮ ᱡᱚᱫᱤᱢ ᱦᱟᱛᱟᱣ ᱞᱮᱠᱟ ᱠᱷᱟᱱ ᱫᱚ ᱛᱟᱦᱚᱞᱮ ᱛᱤᱥᱮᱢ ᱦᱤᱡᱩᱜᱼᱟ ᱧᱮᱧᱮᱞ ᱚᱱᱟᱜᱮ ᱟᱨᱠᱤ ᱛᱟᱲᱟᱛᱟᱲᱤ ᱦᱮᱸ ᱚᱱᱟ ᱫᱩ ᱧᱮᱧᱮᱞ ᱜᱮ ᱦᱩᱭᱩᱜᱼᱟ ᱟᱨ ᱛᱟᱲᱟᱛᱟᱲᱤ ᱜᱤᱧ ᱟᱹᱠᱷᱨᱤᱧ ᱞᱟᱹᱜᱤᱫ ᱛᱳ ᱛᱟᱲᱟᱛᱟᱲᱤ ᱜᱮᱢ ᱦᱮᱡ ᱞᱮᱱᱠᱷᱟᱱ ᱵᱷᱟᱹᱜᱤᱜᱼᱟ ᱦᱮᱸ ᱤᱧ ᱫᱚ ᱟᱭᱢᱟ ᱫᱤᱱ ᱟᱫᱚ ᱚᱱᱟ ᱫᱚ ᱚᱲᱟᱜ ᱧᱮᱞ ᱞᱮᱢ ᱛᱟᱨᱯᱚᱨ ᱟᱪᱪᱷᱟ ᱫᱟᱢ ᱫᱚᱨ ᱫᱚᱞᱟᱝ ᱫᱟᱢ ᱫᱚᱨᱟ ᱟᱯᱟᱛᱚᱛᱚ ᱩᱱᱟᱹᱜ ᱤᱧ ᱞᱟᱹᱭ ᱠᱟᱫᱟ ᱤᱧ ᱫᱚ ᱛᱟᱦᱚᱞᱮ ᱥᱚᱢᱚᱭ ᱠᱟᱛᱮ ᱢᱤᱫ ᱫᱤᱱ ᱦᱮᱡ ᱜᱚᱫᱚᱜ ᱢᱮ ᱦᱟᱜ ᱤᱧ ᱫᱚ ᱢᱮᱭᱟᱝ ᱜᱟᱱ ᱤᱧ ᱛᱟᱦᱮᱱᱟ ᱚᱲᱟᱜ ᱨᱮᱜᱮ ᱮᱠᱷᱚᱱ ᱫᱚ ᱠᱟᱹᱢᱤ ᱢᱮᱱᱟᱜ ᱟᱛᱚ ᱵᱟᱦᱨᱮ ᱛᱷᱚᱲᱟ ᱢᱮᱱᱟᱜ ᱛᱤᱧᱟᱹ ᱚᱱᱟᱛᱮ ᱚᱲᱟᱜ ᱨᱮ ᱵᱟᱹᱧ ᱛᱟᱦᱮᱸ ᱦᱟᱛᱟᱲᱚᱜ ᱠᱟᱱᱟ ᱛᱟᱦᱚᱞᱮ ᱢᱮᱭᱟᱝ ᱮᱢ ᱦᱤᱡᱩᱜᱼᱟ ᱦᱟᱜ ᱢᱮᱭᱟᱝ ᱞᱟᱝ ᱧᱟᱯᱟᱢᱚᱜᱼᱟ ᱚᱸᱰᱮ ᱚᱲᱟᱜ ᱤᱧ ᱩᱫᱩᱜ ᱟᱢᱟ ᱢᱮᱭᱟᱝ ᱦᱤᱡᱩᱜ ᱢᱮ ᱛᱟᱦᱚᱞᱮ ᱟᱨ ᱟᱢᱟᱜ ᱚᱲᱟᱜ ᱫᱚ ᱚᱠᱟᱨᱮ ᱛᱟᱦᱚᱞᱮ ᱦᱮᱸ ᱴᱷᱤᱠ ᱜᱮᱭᱟ ᱛᱟᱦᱚᱞᱮ ᱦᱤᱡᱩᱜ ᱢᱮᱦᱟᱜ ᱢᱮᱭᱟᱝ ᱦᱤᱞᱳᱜ ᱤᱱᱦᱤᱞᱳᱜ ᱜᱤᱧ ᱩᱫᱩᱜ ᱟᱢᱟ ᱮᱱᱦᱤᱞᱳᱜ ᱜᱮ ᱡᱚᱛᱚ ᱠᱟᱛᱷᱟᱼᱵᱟᱨᱛᱟ ᱦᱩᱭ ᱩᱛᱟᱹᱨᱚᱜᱼᱟ